ᱵᱤᱨᱵᱷᱩᱢ ᱦᱚᱱᱚᱛ ᱨᱮ ᱛᱤᱨᱞᱟᱹ ᱠᱚᱨᱢᱚᱥᱚᱝᱥᱛᱷᱚᱱ ᱨᱮ ᱧᱮᱞᱚᱜᱚᱜ ᱠᱟᱱᱟ ᱚᱲᱟᱜ ᱨᱮ ᱜᱚ ᱵᱟᱵᱟ ᱠᱚ ᱛᱤᱨᱞᱟᱹ ᱦᱚᱯᱚᱱ ᱠᱚᱫᱚ ᱱᱮᱛᱟᱨ ᱡᱩᱜᱽ ᱨᱮᱫᱚ ᱥᱩᱡᱳᱜᱽ ᱥᱩᱵᱤᱫᱟ ᱠᱚ ᱮᱢᱟ ᱠᱚ ᱠᱟᱱᱟ ᱤᱱᱠᱟᱹ ᱛᱮᱠᱚ ᱞᱟᱦᱟ ᱪᱟᱞᱟᱜ ᱠᱟᱱᱟ ᱥᱮ ᱠᱟᱢᱤ ᱦᱚᱨᱟ ᱛᱮ ᱚᱯᱷᱤᱥ ᱠᱚᱨᱮ ᱟᱭᱢᱟ ᱨᱚᱠᱚᱢ ᱥᱩᱡᱳᱜᱽ ᱥᱩᱵᱤᱫᱷᱟ ᱠᱚ ᱧᱟᱢ ᱮᱫᱟ ᱡᱮᱢᱚᱱ ᱚᱯᱷᱤᱥ ᱨᱮ ᱥᱮ ᱯᱚᱧᱪᱟᱭᱮᱛ ᱨᱮ ᱥᱮ ᱵᱞᱚᱠ ᱨᱮ ᱱᱚᱝᱠᱟ ᱠᱟᱛᱮ ᱛᱤᱨᱞᱟᱹ ᱦᱚᱯᱚᱱ ᱠᱚᱫᱚ ᱠᱚ ᱞᱟᱦᱟ ᱪᱟᱞᱟᱜ ᱠᱟᱱᱟ ᱟᱨ ᱪᱮᱞᱮᱧᱡᱽ ᱫᱚ ᱦᱳᱭᱳᱜ ᱠᱟᱱᱟ ᱱᱤᱭᱟᱹ ᱠᱚᱜᱮ ᱡᱮ ᱢᱤᱫᱴᱮᱱ ᱠᱟᱢᱤ ᱞᱟᱦᱟ ᱤᱫᱤᱭ ᱢᱮᱱᱫᱟ ᱠᱤᱱᱛᱩ ᱚᱲᱜ ᱨᱮᱱ ᱦᱚᱲ ᱚᱱᱟ ᱵᱟᱠᱚ ᱠᱩᱥᱤᱜ ᱠᱟᱱᱟ ᱚᱱᱟ ᱠᱷᱟᱛᱤᱨ ᱛᱮ ᱩᱱᱤ ᱛᱤᱨᱞᱟᱹ ᱦᱚᱯᱚᱱ ᱫᱚ ᱵᱟᱭ ᱞᱟᱦᱟ ᱫᱟᱲᱮᱭᱟᱜ ᱠᱟᱱᱟ ᱱᱤᱭᱟᱹ ᱢᱤᱫᱴᱮᱡ ᱪᱮᱞᱮᱧᱡᱽ ᱠᱟᱱᱟ ᱟᱵᱟᱨ ᱧᱮᱞᱚᱜᱚᱜ ᱠᱟᱱᱟ ᱚᱯᱤᱥ ᱠᱟᱢᱤ ᱠᱚᱨᱮ ᱡᱮ ᱢᱤᱫᱴᱮᱡ ᱮᱭ ᱠᱟᱢᱤᱭᱮᱫᱟᱭᱮ ᱟᱨ ᱩᱱᱤ ᱧᱮᱞ ᱛᱮ ᱩᱱᱠᱩ ᱠᱚ ᱦᱤᱝᱥᱟᱹᱜ ᱠᱟᱱᱟ ᱠᱚ ᱦᱮᱸ ᱫᱮᱠᱳ ᱠᱚᱠᱚ ᱦᱤᱝᱥᱟᱹᱜ ᱠᱟᱱᱟ ᱥᱮ ᱥᱟᱭᱤᱰ ᱨᱮᱱ ᱦᱚᱲ ᱠᱚᱠᱚ ᱦᱤᱝᱥᱟᱹᱜ ᱠᱟᱱᱟ ᱚᱱᱟ ᱢᱤᱫᱴᱮᱱ ᱮᱫ ᱡᱮᱹᱫᱽ ᱠᱟᱱᱟ ᱡᱮ ᱱᱚᱶᱟ ᱜᱮ ᱱᱩᱭᱟᱜ ᱪᱮᱞᱮᱧᱡᱽ ᱫᱚ ᱡᱮ ᱤᱧ ᱵᱷᱟᱜᱤ ᱛᱤᱧ ᱠᱟᱢᱤ ᱞᱮᱠᱷᱟᱱ ᱱᱩᱠᱩ ᱦᱚᱲ ᱠᱚ ᱦᱤᱝᱥᱟᱹᱣᱟᱹᱧ ᱠᱟᱱᱟ ᱡᱮ ᱥᱮᱠᱚ ᱵᱟᱲᱤᱡ ᱠᱚ ᱢᱚᱱᱮᱭᱮᱫᱟ ᱤᱧ ᱚᱱᱟ ᱨᱮ ᱵᱷᱟᱜᱮᱧ ᱠᱟᱢᱤᱭᱟ ᱟᱨ ᱧᱮᱞᱚᱜᱚᱜ ᱠᱟᱱᱟ ᱟᱭᱢᱟ ᱫᱤᱠ ᱫᱤᱭᱮ ᱜᱮ ᱡᱮ ᱟᱵᱚ ᱛᱤᱨᱞᱟᱹ ᱦᱚᱯᱚᱱ ᱠᱚᱫᱚ ᱮᱸᱫ ᱥᱟᱢ ᱥᱟᱱᱟᱢ ᱞᱮᱠᱟᱱᱟᱜ ᱠᱟᱢᱤ ᱜᱮ ᱢᱚᱸᱡᱽ ᱛᱮ ᱠᱟᱢᱤᱭᱮ ᱢᱚᱱᱮᱭᱟ ᱠᱤᱱᱛᱩ ᱚᱱᱟ ᱡᱟᱭᱜᱟ ᱨᱮ ᱩᱱᱤ ᱟᱨ ᱵᱟᱠᱚ ᱠᱩᱥᱤ ᱟᱭᱟ ᱟᱰᱤ ᱟᱸᱴ ᱜᱮᱠᱚ ᱨᱟᱸᱜᱟᱣᱟᱭᱟ ᱱᱚᱶᱟ ᱢᱤᱫᱴᱮᱱ ᱪᱮᱞᱮᱧᱡᱽ ᱠᱟᱱᱟ ᱦᱮᱸ ᱧᱮᱞᱚᱜᱚᱜ ᱠᱟᱱᱟ ᱡᱟᱶᱟᱭ ᱚᱲᱟᱜ ᱨᱮᱦᱚᱸ ᱵᱷᱟᱜᱮ ᱠᱟᱢᱤᱭᱮ ᱢᱚᱱᱮᱭᱟ ᱛᱤᱨᱞᱟᱹ ᱦᱚᱯᱚᱱ ᱠᱤᱱᱛᱩ ᱵᱟᱠᱚ ᱠᱟᱢᱤ ᱦᱚᱪᱚ ᱣᱟᱭᱟ ᱥᱮ ᱧᱮᱞᱚᱜᱚᱜ ᱠᱟᱱᱟ ᱚᱞᱚᱜ ᱯᱟᱲᱦᱟᱜ ᱨᱮ ᱠᱟᱢᱤ ᱞᱟᱜᱤᱫᱚᱜ ᱠᱟᱱᱟᱭ ᱟᱨ ᱚᱱᱟ ᱨᱮᱦᱚᱸ ᱛᱤᱨᱞᱟᱹ ᱦᱚᱯᱚᱱ ᱫᱚ ᱵᱟᱠᱚ ᱠᱟᱢᱤ ᱦᱚᱪᱚᱣᱟᱭᱟ ᱱᱤᱭᱟᱹ ᱠᱚᱜᱮ ᱟᱰᱤ ᱟᱸᱴ ᱜᱮ ᱢᱚᱱ ᱫᱩᱠᱷ ᱵᱩᱡᱷᱟᱹᱜᱼᱟ ᱛᱤᱨᱞᱟᱹ ᱦᱚᱯᱚᱱᱟᱜ ᱱᱚᱶᱟ ᱜᱮ ᱢᱤᱫᱴᱮᱱ ᱪᱮᱞᱮᱧᱡᱽ